ᱟᱞᱮ ᱱᱚᱣᱟ ᱟᱹᱛᱩ ᱫᱚ ᱟᱹᱰᱤ ᱥᱩᱵᱤᱫᱷᱟ ᱜᱟᱹᱰᱤ ᱰᱟᱦᱟᱨ ᱞᱟᱹᱭᱤᱱ ᱯᱟᱠᱟ ᱨᱳᱰ ᱜᱟᱹᱰᱤ ᱜᱷᱳᱲᱟ ᱨᱮᱭᱟᱜ ᱚᱥᱩᱵᱤᱫᱷᱟ ᱵᱟᱹᱱᱩᱜᱼᱟ ᱠᱟᱪᱤ ᱨᱟᱥᱛᱟ ᱰᱷᱟᱞᱟᱭ ᱨᱟᱥᱛᱟ ᱰᱷᱟᱞᱟᱭ ᱰᱟᱦᱟᱨ ᱢᱮᱱᱟᱜᱼᱟ ᱟᱨ ᱯᱟᱥᱮᱨᱮ ᱧᱮᱞᱡᱚᱝ ᱞᱮᱠᱟᱱ ᱢᱚᱱᱫᱤᱨ ᱢᱮᱱᱟᱜᱼᱟ ᱡᱟᱦᱟᱸᱭ ᱵᱟᱦᱚᱨᱮ ᱫᱤᱥᱚᱢ ᱠᱷᱚᱡ ᱦᱮᱡ ᱞᱮᱱᱠᱷᱟᱡ ᱦᱤᱡᱩᱜ ᱟᱠᱚ ᱛᱟᱦᱮᱱ ᱞᱟᱹᱜᱤᱫ ᱛᱮ ᱡᱟᱭᱜᱟ ᱢᱮᱱᱟᱜᱼᱟ ᱚᱲᱟᱜ ᱢᱮᱱᱟᱜᱼᱟ ᱚᱲᱟᱜ ᱢᱮᱱᱟᱜᱼᱟ ᱛᱟᱦᱮᱱ ᱞᱟᱹᱜᱤᱫ ᱡᱚᱢ ᱧᱩ ᱨᱮᱭᱟᱜ ᱚᱥᱩᱵᱤᱫᱷᱟ ᱵᱟᱹᱱᱩᱜᱼᱟ ᱧᱮᱞ ᱡᱚᱝ ᱞᱮᱠᱟ ᱢᱚᱱᱫᱤᱨ ᱢᱮᱱᱟᱜᱼᱟ ᱢᱚᱱᱫᱤᱨ ᱨᱮᱠᱚ ᱫᱟᱬᱟᱱᱟᱠᱚ ᱚᱸᱰᱮ ᱯᱟᱨᱥᱳᱱᱟᱞ ᱨᱩᱢ ᱢᱮᱱᱟᱜᱼᱟ ᱛᱟᱦᱮᱱ ᱞᱟᱹᱜᱤᱫ ᱡᱚᱢ ᱧᱩ ᱞᱟᱹᱜᱤᱫ ᱚᱲᱟᱜ